ᱦᱮᱞᱳ ᱦᱮᱸ ᱚᱠᱚᱭ ᱟᱪᱪᱷᱟ ᱢᱟ ᱞᱟᱹᱭ ᱢᱮ ᱦᱮᱸ ᱦᱮᱸ ᱱᱤᱛᱳᱜ ᱢᱤᱱᱟᱹᱧ ᱜᱮᱭᱟ ᱞᱟᱹᱭ ᱢᱮ ᱪᱮᱫ ᱞᱮᱠᱟᱱ ᱥᱟᱭᱠᱮᱞᱮᱢ ᱦᱟᱛᱟᱣᱟ ᱟᱭᱢᱟ ᱨᱚᱠᱚᱢᱟᱜ ᱥᱟᱭᱠᱮᱞ ᱢᱮᱱᱟᱜᱼᱟ ᱞᱮᱰᱤᱥ ᱥᱟᱭᱠᱮᱞ ᱥᱤᱫᱷᱟᱹ ᱦᱮᱱᱰᱮᱞ ᱵᱟᱞᱟ ᱥᱟᱭᱠᱮᱞ ᱦᱩᱭᱤᱝᱜᱟᱨ ᱥᱟᱭᱠᱮᱞ ᱟᱢ ᱪᱮᱫ ᱞᱮᱠᱟᱱᱟᱜ ᱮᱢ ᱦᱟᱛᱟᱣᱟ ᱚᱱᱠᱟᱱᱟᱜ ᱞᱟᱹᱭ ᱢᱮ ᱚᱱᱠᱟᱱᱟᱜ ᱥᱟᱭᱠᱮᱞᱤᱧ ᱞᱟᱹᱭᱟᱢᱟ ᱚᱱᱟ ᱨᱮᱱᱟᱜ ᱫᱟᱢ ᱪᱮᱫᱞᱮᱠᱟ ᱢᱮᱱᱟᱜ ᱟᱠᱟᱫᱼᱟ ᱵᱟᱹᱱᱩᱜ ᱟᱠᱟᱫᱼᱟ ᱞᱮᱰᱤᱥ ᱥᱟᱭᱠᱮᱞ ᱨᱮᱱᱟᱜ ᱫᱟᱢ ᱯᱟᱲᱟᱜ ᱛᱟᱢᱟ ᱛᱤᱱ ᱠᱷᱚᱱ ᱪᱟᱨ ᱦᱟᱡᱟᱨ ᱴᱟᱠᱟ ᱚᱱᱟ ᱫᱚ ᱛᱷᱚᱲᱟ ᱵᱤᱥᱤ ᱧᱚᱜ ᱯᱟᱲᱟᱜᱼᱟ ᱯᱟᱸᱪᱼᱪᱷᱚ ᱦᱟᱡᱟᱨ ᱴᱟᱠᱟ ᱞᱮᱠᱟ ᱯᱟᱲᱟᱜ ᱛᱟᱦᱮᱸᱱᱟ ᱚᱱᱟ ᱠᱚᱫᱚ ᱟᱢ ᱫᱚ ᱚᱠᱟᱞᱮᱠᱟᱱᱟᱜ ᱥᱟᱭᱠᱮᱞ ᱫᱚᱨᱠᱟᱨ ᱛᱟᱢᱟ ᱞᱮᱰᱤᱥ ᱥᱟᱭᱠᱮᱞ ᱫᱚᱨᱠᱟᱨ ᱛᱟᱢᱟ ᱥᱮ ᱥᱤᱫᱷᱟ ᱦᱮᱱᱰᱮᱞ ᱵᱟᱞᱟ ᱫᱚᱨᱠᱟᱨ ᱛᱟᱢᱟ ᱥᱮ ᱟᱵᱟᱨ ᱦᱚᱸ ᱢᱮᱱᱟᱜ ᱟᱠᱟᱫ ᱡᱟᱦᱟᱸ ᱰᱤᱥ ᱵᱨᱮᱠ ᱥᱟᱶᱛᱮ ᱛᱟᱦᱮᱸᱱᱟ ᱚᱱᱠᱟᱱᱟᱜ ᱥᱟᱭᱠᱮᱞ ᱦᱚᱸ ᱢᱮᱱᱟᱜ ᱟᱠᱟᱫ ᱜᱮᱭᱟ ᱚᱱᱟ ᱠᱚ ᱥᱟᱭᱠᱮᱞ ᱫᱚ ᱛᱷᱚᱲᱟ ᱫᱟᱢ ᱵᱤᱥᱤ ᱧᱚᱜ ᱞᱟᱜᱟᱜᱼᱟ ᱚᱱᱟ ᱫᱚ ᱯᱨᱟᱭ ᱫᱚᱥ ᱦᱟᱡᱟᱨ ᱠᱷᱚᱱ ᱪᱮᱛᱟᱱ ᱯᱨᱟᱭ ᱯᱚᱱᱨᱚ ᱥᱳᱞᱞᱳ ᱦᱟᱡᱟᱨ ᱴᱟᱠᱟ ᱞᱮᱠᱟ ᱯᱟᱲᱟᱜᱼᱟ ᱦᱮᱸ ᱟᱫᱚ ᱛᱤᱱ ᱥᱚᱢᱚᱭ ᱱᱚᱶᱟ ᱥᱟᱭᱠᱮᱞ ᱫᱚᱢ ᱦᱟᱛᱟᱣᱟ ᱱᱤᱛᱳᱜ ᱦᱮᱡ ᱠᱟᱛᱮᱢ ᱦᱟᱛᱟᱣᱟ ᱥᱮ ᱯᱚᱨᱮ ᱛᱮ ᱚᱱᱱᱚ ᱫᱤᱱᱮᱢ ᱦᱟᱛᱟᱣᱟ ᱟᱪᱪᱷᱟ ᱦᱮᱸ ᱦᱮᱸ ᱟᱫᱚ ᱚᱠᱟᱞᱮᱠᱟᱜ ᱥᱟᱭᱠᱮᱞ ᱚᱠᱟᱞᱮᱠᱟᱱᱟᱜ ᱥᱟᱭᱠᱮᱞᱮᱢ ᱦᱟᱛᱟᱣᱟ ᱚᱱᱟ ᱛᱷᱚᱲᱟᱢ ᱞᱟᱹᱭ ᱵᱩᱡᱷᱟᱹᱣᱟᱹᱧ ᱠᱷᱟᱱ ᱫᱚ ᱚᱱᱠᱟᱱᱟᱜ ᱥᱟᱭᱠᱮᱞ ᱟᱢ ᱞᱟᱹᱜᱤᱫ ᱤᱧ ᱛᱮᱭᱟᱨ ᱫᱚᱦᱚ ᱠᱟᱜᱼᱟ ᱰᱤᱥ ᱵᱨᱮᱠ ᱵᱟᱞᱟ ᱛᱚ ᱟᱪᱪᱷᱟ ᱰᱤᱥ ᱵᱨᱮᱠ ᱵᱟᱞᱟ ᱥᱟᱭᱠᱮᱞᱮᱢ ᱦᱟᱛᱟᱣᱟ ᱴᱷᱤᱠ ᱜᱮᱭᱟ ᱛᱟᱦᱞᱮ ᱪᱚᱞᱚ ᱵᱟᱨ ᱫᱤᱱ ᱯᱚᱨ ᱜᱮ ᱵᱟᱨ ᱫᱤᱱ ᱯᱚᱨ ᱦᱤᱡᱩᱜ ᱮᱢ ᱦᱟᱛᱟᱣᱟ ᱛᱚ ᱦᱮᱸ ᱱᱚᱸᱰᱮ ᱜᱮ ᱦᱮᱡ ᱠᱟᱛᱮ ᱥᱟᱭᱠᱮᱞ ᱫᱚ ᱦᱟᱛᱟᱣ ᱤᱫᱤ ᱞᱟᱜᱟᱣ ᱢᱮᱭᱟ ᱟᱪᱪᱷᱟ ᱴᱷᱤᱠ ᱟᱪᱷᱮ ᱦᱮᱸ ᱴᱷᱤᱠ ᱜᱮᱭᱟ ᱴᱷᱤᱠ ᱜᱮᱭᱟ